ᱱᱚᱣᱟ ᱴᱚᱴᱷᱟ ᱨᱮᱭᱟᱜ ᱵᱳᱰᱳ ᱟᱨ ᱵᱟᱝᱞᱟ ᱴᱚᱴᱷᱟ ᱨᱮᱭᱟᱜ ᱯᱟᱹᱨᱥᱤ ᱫᱚ ᱟᱹᱰᱤᱜᱮ ᱵᱷᱮᱡᱟᱞ ᱠᱟᱱᱟ ᱪᱮᱫᱠᱟ ᱡᱮᱢᱚᱱ ᱵᱚᱱ ᱞᱟᱹᱭᱟ ᱥᱟᱱᱛᱟᱞᱰᱤ ᱱᱤᱝᱠᱟᱹ ᱜᱮ ᱟᱵᱚᱣᱟᱜ ᱵᱷᱮᱡᱟᱞ ᱢᱮᱱᱟᱜᱼᱟ